ᱟᱪᱪᱷᱟ ᱵᱟᱹᱵᱽᱞᱩ ᱥᱚᱨᱮᱱ ᱟᱢ ᱪᱮᱫ ᱠᱷᱮᱞ ᱠᱚᱢ ᱠᱩᱥᱤᱭᱟᱜᱼᱟ ᱚᱱᱟ ᱠᱚᱜᱮ ᱠᱟᱹᱴᱤᱡ ᱞᱟᱹᱭᱤᱧ ᱢᱮᱥᱮ ᱟᱪᱪᱷᱟ ᱜᱚᱝᱠᱮ ᱤᱧ ᱫᱚ ᱠᱨᱤᱠᱮᱴ ᱯᱷᱩᱴᱵᱚᱞ ᱱᱚᱣᱟ ᱠᱤᱱ ᱠᱷᱮᱞ ᱟᱹᱰᱤ ᱡᱳᱨᱤᱧ ᱠᱩᱥᱤᱭᱟᱜᱼᱟ ᱱᱚᱣᱟ ᱠᱤᱱ ᱠᱷᱮᱞ ᱫᱚ ᱡᱮᱦᱮᱛᱩ ᱤᱱᱴᱟᱨᱱᱮᱥᱮᱱᱮᱞ ᱞᱮᱹᱵᱮᱹᱞ ᱨᱮᱦᱚᱸ ᱠᱷᱮᱞ ᱦᱩᱭᱩᱜ ᱜᱮᱭᱟ ᱟᱹᱰᱤ ᱠᱟᱡᱟᱠ ᱡᱚᱛᱚ ᱦᱚᱲ ᱠᱚ ᱠᱩᱥᱤᱭᱟᱜᱼᱟ ᱚᱱᱟ ᱛᱮ ᱤᱧ ᱦᱚᱧ ᱠᱩᱥᱤᱭᱟᱜ ᱜᱮᱭᱟ ᱟᱨ ᱢᱟᱨᱟᱝ ᱠᱟᱛᱷᱟ ᱦᱩᱭᱩᱜ ᱠᱟᱱᱟ ᱱᱚᱣᱟ ᱠᱷᱮᱞ ᱨᱮᱫᱚ ᱢᱟᱱᱮ ᱟᱹᱰᱤ ᱨᱟᱹᱥᱠᱟᱹᱧ ᱵᱩᱡᱷᱟᱹᱣᱟ ᱯᱷᱩᱴᱵᱚᱞ ᱠᱷᱮᱞ ᱛᱮ ᱥᱮ ᱠᱨᱤᱠᱮᱴ ᱠᱷᱮᱞ ᱱᱚᱣᱟᱠᱤᱱ ᱵᱟᱱᱟᱨ ᱜᱮ ᱤᱧ ᱫᱚ ᱯᱷᱮᱵᱟᱨᱤᱴ ᱠᱟᱱ ᱛᱤᱧᱟᱹ ᱠᱩᱥᱤᱭᱟᱜᱼᱟ ᱟᱹᱰᱤᱜᱮ ᱟᱨ ᱱᱚᱣᱟ ᱠᱷᱮᱞ ᱨᱮᱫᱚ ᱟᱹᱰᱤ ᱠᱨᱤᱠᱮᱴ ᱫᱚ ᱢᱮᱱ ᱜᱟᱱᱚᱜᱼᱟ ᱢᱟᱱᱮ ᱟᱹᱰᱤ ᱢᱚᱡᱽ ᱢᱟᱱᱮ ᱵᱷᱚᱫᱽᱨᱚ ᱠᱷᱮᱞ ᱡᱟᱦᱟᱸ ᱠᱚ ᱢᱮᱱᱟ ᱚᱱᱟ ᱠᱟᱱᱟ ᱯᱷᱩᱴᱵᱚᱞ ᱦᱚᱸ ᱟᱹᱰᱤ ᱵᱷᱟᱹᱜᱤ ᱠᱷᱮᱞ ᱠᱟᱱᱟ ᱡᱟᱦᱟᱸ ᱫᱚ ᱤᱥᱠᱩᱞ ᱨᱮᱭᱟᱜ ᱠᱷᱮᱞ ᱠᱟᱱᱟ ᱚᱱᱟ ᱡᱟᱦᱟᱸ ᱞᱮᱠᱟ ᱠᱚ ᱠᱷᱮᱞᱟ ᱟᱨᱠᱤ ᱚᱱᱠᱟᱜ ᱠᱷᱮᱞ ᱨᱮ ᱤᱧ ᱦᱚᱧ ᱪᱮᱥᱴᱟᱭᱟ ᱡᱟᱛᱮ ᱱᱩᱠᱩ ᱨᱳᱱᱟᱞᱰᱳ ᱢᱮᱥᱤ ᱞᱮᱠᱟ ᱤᱧ ᱦᱚᱧ ᱠᱷᱮᱞ ᱫᱟᱲᱮᱭᱟᱜ ᱢᱟ ᱠᱨᱤᱠᱮᱴᱚᱨ ᱫᱚ ᱫᱷᱳᱱᱤ ᱞᱮᱠᱟ ᱥᱮ ᱨᱳᱦᱤᱛ ᱥᱚᱨᱢᱟ ᱞᱮᱠᱟ ᱱᱩᱠᱩ ᱞᱮᱠᱟ ᱤᱧ ᱦᱚᱧ ᱠᱷᱮᱞ ᱫᱟᱲᱮᱭᱟᱜ ᱢᱟ ᱚᱱᱟ ᱤᱧ ᱠᱷᱚᱡᱚᱜᱼᱟ ᱢᱚᱱᱮ ᱢᱚᱱᱮ ᱛᱮ ᱡᱟᱛᱮ ᱵᱷᱚᱵᱤᱥᱥᱚᱛ ᱨᱮ ᱩᱱᱠᱩ ᱞᱮᱠᱟ ᱤᱧ ᱦᱚᱧ ᱢᱤᱫᱴᱮᱱ ᱯᱞᱮᱭᱟᱨ ᱤᱱᱴᱟᱨᱱᱮᱥᱱᱮᱞ ᱯᱞᱮᱭᱟᱨ ᱤᱧ ᱵᱮᱱᱟᱜ ᱢᱟ